ᱦᱮᱞᱳ ᱤᱧᱢᱟ ᱱᱤᱛᱳᱜᱼᱢᱟ ᱴᱟᱴᱟᱨᱤᱧ ᱛᱟᱦᱮᱱᱟ ᱯᱟᱹᱴᱷᱩᱣᱟᱹ ᱠᱩᱲᱤ ᱜᱤᱫᱽᱨᱟᱹ ᱠᱟᱹᱱᱟᱹᱧ ᱟᱨ ᱴᱟᱴᱟ ᱠᱷᱚᱱᱟᱜ ᱜᱤᱧ ᱮᱯᱞᱟᱭ ᱞᱟᱜᱼᱟ ᱟᱫᱷᱟᱨ ᱠᱟᱨᱰ ᱵᱮᱱᱟᱣ ᱵᱟᱠᱷᱨᱟ ᱟᱫᱚ ᱪᱮᱫ ᱞᱮᱠᱟ ᱨᱮᱠᱷᱟᱱ ᱞᱚᱜᱚᱱ ᱦᱤᱡᱩᱜᱼᱟ ᱟᱨ ᱱᱤᱛᱳᱜᱼᱢᱟ ᱚᱲᱟᱜ ᱨᱮᱦᱚᱸ ᱫᱚᱨᱠᱟᱨᱚᱜ ᱠᱟᱱᱟ ᱟᱨ ᱪᱮᱫ ᱞᱮᱠᱟ ᱛᱮᱯᱮ ᱵᱷᱮᱡᱟ ᱤᱧᱟᱹ ᱟᱨ ᱪᱷᱩᱴᱤ ᱞᱮᱱᱠᱷᱟᱱᱼᱢᱟ ᱚᱠᱟ ᱞᱮᱠᱟᱛᱮ ᱟᱨᱦᱚᱸ ᱱᱟᱜ ᱤᱧ ᱥᱮᱱᱚᱜᱼᱛᱮ ᱪᱮ ᱦᱤᱡᱩᱜᱼᱟ ᱟᱨ ᱚᱲᱟᱜ ᱤᱧ ᱦᱤᱡᱩᱜ ᱠᱟᱱᱟ ᱪᱷᱩᱴᱤᱜ ᱠᱟᱱᱟᱞᱮ ᱮᱱᱠᱷᱟᱱ ᱫᱚ ᱪᱮᱫ ᱞᱮᱠᱟ ᱛᱮᱯᱮ ᱵᱷᱮᱡᱟᱣᱟᱧ ᱠᱷᱟᱱ ᱞᱚᱜᱚᱱ ᱥᱮᱴᱮᱨᱚᱜᱼᱟ ᱟᱨᱚᱧ ᱧᱟᱢᱟ ᱱᱚᱸᱰᱮ ᱫᱚᱨᱠᱟᱨᱚᱜ ᱠᱟᱱ ᱛᱤᱧᱟᱹ ᱟᱫᱷᱟᱨ ᱠᱟᱨᱰ ᱟᱨ ᱩᱱᱟᱹᱜ ᱫᱤᱱᱨᱮ ᱯᱷᱚᱨᱚᱢ ᱢᱟ ᱯᱮᱨᱮᱡ ᱠᱟᱛᱮᱧ ᱮᱢ ᱟᱠᱟᱫᱟ ᱟᱨ ᱪᱮᱫ ᱞᱮᱠᱟ ᱨᱮᱯᱮ ᱵᱷᱮᱡᱟᱣᱟᱹᱧ ᱠᱷᱟᱱ ᱤᱧᱴᱷᱮᱱ ᱞᱚᱜᱚᱱ ᱥᱮᱴᱮᱨᱚᱜᱼᱟ ᱚᱱᱟᱜᱮ ᱞᱚᱜᱚᱱ ᱫᱷᱟᱨᱟ ᱵᱷᱮᱡᱟᱣᱟᱹᱧ ᱯᱮ ᱯᱳᱥᱴ ᱫᱟᱨᱟᱭᱼᱛᱮ ᱨᱮᱦᱚᱸ ᱵᱷᱮᱡᱟᱣᱟᱧ ᱯᱮ ᱠᱷᱟᱱ ᱫᱚ ᱵᱷᱟᱹᱜᱤᱜᱼᱟ